ᱟᱞᱮ ᱜᱷᱟᱨᱚᱸᱡᱽ ᱨᱮ ᱥᱮᱫᱟᱭ ᱠᱷᱚᱱᱟᱜ ᱯᱟᱨᱟᱵᱽ ᱯᱩᱱᱟᱹᱭ ᱨᱮᱫᱚ ᱵᱚᱸᱜᱟᱼᱵᱩᱨᱩ ᱟᱞᱮ ᱨᱮᱱ ᱦᱟᱯᱲᱟᱢ ᱠᱚ ᱦᱟᱺᱰᱤ ᱞᱮ ᱪᱚᱰᱚᱨ ᱟᱠᱚᱣᱟ ᱟᱨ ᱦᱟᱺᱰᱤ ᱫᱚ ᱛᱤᱥ ᱠᱷᱚᱱ ᱠᱚ ᱪᱚᱰᱚᱨᱟᱠᱚᱣᱟ ᱚᱱᱟ ᱢᱟ ᱵᱟᱹᱧ ᱵᱟᱰᱟᱭᱟ ᱞᱮᱠᱤᱱ ᱱᱚᱣᱟ ᱫᱚᱧ ᱵᱟᱲᱟᱭᱟ ᱯᱟᱨᱟᱵᱽ ᱯᱩᱱᱟᱹᱭ ᱨᱮᱫᱚ ᱦᱟᱺᱰᱤ ᱞᱮ ᱡᱚᱰᱚᱨᱟᱠᱚᱣᱟ ᱟᱨ ᱦᱟᱺᱰᱤ ᱫᱚ ᱜᱮᱡ ᱯᱟᱨᱟᱵᱽ ᱯᱩᱱᱟᱭ ᱨᱮ ᱜᱮᱡ ᱜᱩᱨᱤᱪ ᱟᱛᱮᱱ ᱩᱯᱟᱹᱥ ᱛᱮᱞᱮ ᱪᱚᱰᱚᱨᱟᱠᱚᱣᱟ